ᱦᱮᱞᱳ ᱦᱚᱸ ᱚᱠᱚᱭ ᱯᱮ ᱢᱮᱱᱮᱫᱼᱟ ᱚ ᱢᱟᱹᱞᱤᱠ ᱮᱢ ᱢᱮᱱᱮᱫᱼᱟ ᱪᱮᱫ ᱟᱫᱚ ᱵᱟᱹᱧ ᱫᱩᱞ ᱠᱟᱜ ᱜᱮᱭᱟ ᱵᱟᱹᱧ ᱥᱚᱢᱚᱭ ᱞᱮᱱᱫᱚ ᱮᱱᱠᱷᱟᱱ ᱚᱱᱟᱛᱮ ᱵᱟᱹᱧ ᱫᱩᱞ ᱞᱮᱫᱼᱟ ᱦᱮᱸ ᱟᱫᱚ ᱢᱟ ᱥᱚᱢᱚᱭ ᱜᱮ ᱵᱟᱹᱧ ᱧᱟᱢ ᱞᱮᱫ ᱫᱚ ᱮᱱᱠᱷᱟᱱ ᱵᱟᱹᱧ ᱠᱟᱹᱢᱤ ᱟᱠᱟᱫ ᱜᱮᱭᱟ ᱦᱮᱸ ᱦᱚᱸ ᱟᱫᱚ ᱢᱟ ᱵᱟᱹᱧ ᱥᱯᱨᱮ ᱞᱮᱫᱟ ᱪᱤᱠᱟᱹᱭᱟᱢ ᱟᱫᱚ ᱵᱟᱢ ᱞᱟᱹᱭᱟᱹᱧ ᱠᱷᱟᱱ ᱫᱚ ᱪᱤᱠᱟᱹᱧ ᱠᱟᱹᱢᱤᱭᱟ ᱟᱪᱪᱷᱟᱧ ᱮᱨᱟ ᱚ ᱮᱨ ᱦᱩᱭᱩᱜᱼᱟ ᱮᱨᱟᱹᱧ ᱜᱟᱯᱟ ᱢᱮᱭᱟᱝ ᱥᱚᱢᱚᱭ ᱢᱮᱱᱟᱜ ᱜᱮᱫᱚ ᱦᱳᱭ ᱮᱨᱟᱹᱧ ᱜᱟᱯᱟ ᱢᱮᱭᱟᱝ ᱥᱚᱢᱚᱭ ᱢᱮᱱᱟᱜ ᱫᱚ ᱵᱟᱠᱷᱟᱡ ᱦᱳᱭ ᱟᱫᱚ ᱥᱟᱦᱟᱨ ᱦᱚᱸ ᱟᱢᱫᱚ ᱢᱟᱹᱞᱤᱠ ᱠᱟᱱᱟᱢ ᱵᱟᱢ ᱟᱹᱜᱩ ᱞᱮᱠᱷᱟᱱ ᱫᱚ ᱪᱤᱠᱟᱹᱧ ᱮᱢᱟ ᱟᱫᱚᱧ ᱦᱤᱲᱤᱧ ᱠᱮᱫ ᱢᱮᱭᱟ ᱵᱟᱹᱧ ᱞᱟᱹᱭᱟᱫ ᱢᱮᱭᱟ ᱦᱳᱭ ᱦᱤᱲᱤᱧ ᱠᱮᱫ ᱢᱮᱭᱟᱹᱧ ᱮᱱᱠᱷᱟᱡ ᱫᱚ ᱵᱟᱹᱧ ᱞᱟᱹᱭᱟᱫ ᱢᱮᱭᱟ ᱥᱟᱦᱟᱨ ᱪᱟᱵᱟ ᱠᱟᱱᱟ ᱢᱮᱱᱛᱮ ᱵᱟᱝᱼᱟ ᱵᱟᱝᱼᱟ ᱟᱹᱜᱩᱭ ᱢᱮ ᱜᱟᱯᱟ ᱢᱮᱭᱟᱝ ᱞᱟᱹᱭᱟᱜ ᱢᱮᱫᱩᱧ ᱵᱟᱹᱱᱩᱜ ᱟᱹᱱᱤᱡ ᱢᱮᱱᱛᱮ ᱟᱪᱪᱷᱟ ᱠᱟᱹᱢᱤᱭᱟᱹᱧ ᱦᱮᱸ ᱦᱳᱭ